ᱤᱧᱟᱹᱜ ᱚᱲᱟᱜ ᱠᱷᱩᱱᱴᱟᱹᱣ ᱥᱮ ᱥᱩᱨ ᱵᱟᱜᱟᱱ ᱨᱮ ᱪᱮᱬᱮ ᱸ ᱪᱤᱯᱲᱩ ᱛᱟᱦᱮᱸᱱ ᱞᱟᱹᱜᱤᱫ ᱛᱮ ᱱᱟᱯᱟᱭ ᱱᱟᱯᱟᱭ ᱱᱟᱯᱟᱭ ᱱᱟᱯᱟᱭ ᱛᱩᱠᱟᱹ ᱵᱮᱱᱟᱣ ᱞᱮᱠᱟ ᱫᱚᱦᱚ ᱠᱚ ᱦᱩᱭᱩᱜ ᱟ ᱴᱩᱠᱩᱡ ᱴᱷᱤᱞᱤ ᱴᱷᱮᱠᱟ ᱴᱩᱯᱞᱟᱹᱜ ᱟᱠᱟ ᱥᱮ ᱫᱟᱨᱮ ᱨᱮ ᱡᱩᱛ ᱮᱢᱟᱱ ᱠᱟᱛᱮᱫ ᱫᱚᱦᱚ ᱟᱠᱚ ᱦᱩᱭᱩᱜ ᱟ ᱩᱱᱠᱩ ᱫᱚ ᱠᱚ ᱛᱟᱦᱮᱸ ᱫᱟᱲᱮᱭᱟᱜ ᱟ ᱮᱸᱰᱮ ᱠᱷᱟᱱ ᱚᱱᱟ ᱥᱩᱨ ᱠᱷᱩᱸᱱᱴᱩ ᱥᱮ ᱵᱟᱜᱟᱱ ᱨᱮ ᱠᱚ ᱛᱟᱦᱮᱸ ᱫᱟᱲᱮᱭᱟᱜ ᱟ ᱟᱨ ᱩᱱᱠᱩ ᱠᱚᱣᱟᱜ ᱡᱚᱢ ᱧᱩ ᱱᱟᱯᱟᱭ ᱡᱚᱢ ᱧᱩ ᱞᱟᱹᱜᱤᱫ ᱫᱚᱦᱚ ᱟᱠᱚ ᱦᱩᱭᱩᱜ ᱟ ᱪᱟᱣᱞᱮ ᱠᱷᱩᱫᱤ ᱮᱢᱟᱱ ᱫᱟᱜ ᱮᱢᱟᱱ ᱠᱚ ᱵᱩᱜᱤ ᱛᱮ ᱠᱚ ᱛᱟᱦᱮᱸ ᱫᱟᱲᱮᱭᱟᱜ ᱟ